ᱦᱮᱞᱳ ᱦᱳᱭ ᱟᱹᱞᱤᱧ ᱫᱚ ᱢᱟᱹᱡᱷᱤ ᱵᱩᱰᱷᱤ ᱜᱮ ᱠᱟᱱᱟᱞᱤᱧ ᱪᱮᱫ ᱵᱤᱱ ᱞᱟᱹᱭ ᱮᱫᱟ ᱥᱟᱨ ᱥᱟᱜᱩᱱ ᱞᱟᱹᱜᱤᱫ ᱛᱮᱫᱚ ᱪᱮᱫ ᱠᱚ ᱞᱟᱜᱟᱜᱼᱟ ᱞᱟᱹᱭ ᱟᱹᱵᱤᱱ ᱠᱟᱱᱟᱞᱤᱧ ᱚᱲᱟᱜ ᱠᱷᱚᱱ ᱵᱤᱱ ᱪᱟᱞᱟᱜ ᱟᱛᱳ ᱯᱳᱭᱞᱳ ᱵᱤᱱ ᱪᱟᱞᱟᱜᱼᱟ ᱞᱚᱴᱟ ᱫᱟᱜ ᱫᱚᱦᱚ ᱠᱟᱛᱮᱫ ᱥᱟᱥᱟᱝ ᱥᱩᱱᱩᱢ ᱤᱫᱤ ᱠᱟᱛᱮᱫ ᱡᱟᱶᱭᱟᱭ ᱦᱚᱨᱚᱜ ᱯᱮ ᱪᱟᱞᱟᱜᱼᱟ ᱡᱟᱶᱭᱟᱭ ᱞᱟᱹᱜᱤᱫ ᱞᱩᱜᱽᱲᱤ ᱞᱟᱜᱟᱜᱼᱟ ᱥᱤᱲᱤᱡ ᱢᱩᱫᱟᱹᱢ ᱡᱟᱜᱮ ᱟᱵᱤᱱ ᱵᱤᱱ ᱢᱚᱱᱮᱭᱟ ᱡᱟᱶᱭᱟᱭ ᱦᱚᱨᱚᱜ ᱤᱫᱤ ᱫᱟᱲᱮᱭᱟᱜᱼᱟ ᱟᱨ ᱞᱟᱜᱟᱜᱼᱟ ᱵᱮᱞ ᱢᱟᱞᱟ ᱚᱱᱟ ᱚᱱᱟ ᱫᱚ ᱞᱟᱜᱟᱜᱼᱟ ᱵᱩᱦᱩ ᱠᱤᱪᱷᱩ ᱜᱮ ᱞᱟᱜᱟᱜᱼᱟ ᱪᱷᱟᱢᱰᱟ ᱛᱚᱞ ᱨᱮ ᱞᱟᱜᱟᱜᱼᱟ ᱦᱟᱹᱰᱤ ᱞᱟᱜᱟᱜᱼᱟ ᱢᱤᱫ ᱴᱩᱠᱩᱡ ᱥᱩᱱᱩᱢ ᱥᱟᱥᱟᱝ ᱚᱡᱚᱜ ᱥᱳᱢᱚᱭ ᱩᱱ ᱵᱟᱨ ᱴᱩᱠᱩᱡᱽ ᱞᱟᱜᱟᱜᱼᱟ ᱩᱱᱟᱹᱜ ᱤᱫᱤ ᱠᱟᱛᱮᱫ ᱫᱚ ᱵᱟᱞᱤᱧ ᱞᱟᱹᱭ ᱮᱫᱟ ᱡᱷᱚᱛᱚ ᱟᱹᱰᱤ ᱠᱤᱪᱷᱩ ᱜᱮ ᱞᱟᱜᱟᱜᱼᱟ ᱵᱟᱯᱞᱟ ᱤᱫᱤ ᱠᱟᱛᱮᱫ ᱫᱚ ᱟᱹᱵᱤᱱ ᱛᱤᱱᱟᱹᱜ ᱜᱟᱱ ᱯᱮᱲᱟ ᱯᱟᱹᱲᱦᱟᱹ ᱟᱭᱢᱟ ᱟᱨᱦᱚᱸ ᱢᱮᱱᱟᱜ ᱠᱚᱛᱟ ᱵᱮᱱᱟ ᱛᱚ ᱡᱮᱞᱟ ᱛᱮᱫᱚ ᱛᱟᱦᱚᱞᱮ ᱟᱹᱵᱤᱱ ᱞᱟᱜᱟᱣ ᱟᱵᱤᱱᱟ ᱞᱟᱹᱠᱛᱤ ᱨᱮᱱᱟᱜ ᱦᱟᱹᱰᱤ ᱫᱚ ᱤᱱᱠᱟᱹ ᱵᱟᱨᱳ ᱴᱩᱠᱩᱡ ᱜᱟᱱ ᱠᱷᱟᱱ ᱜᱮ ᱦᱳᱭᱳᱜᱼᱟ

ᱟᱪᱪᱷᱟ